ᱟᱞᱮ ᱟᱹᱛᱳ ᱠᱷᱚᱠᱨᱚ ᱨᱮ ᱟᱹᱰᱤ ᱠᱤᱪᱷᱩ ᱯᱨᱳᱜᱨᱟᱢ ᱫᱚᱦᱚᱜ ᱜᱮᱭᱟ ᱟᱫᱚ ᱠᱷᱟᱥ ᱠᱟᱭ ᱨᱮ ᱯᱷᱩᱴᱵᱚᱞ ᱴᱩᱨᱱᱟᱢᱮᱱᱴ ᱠᱚ ᱡᱟᱹᱥᱛᱤ ᱦᱩᱭᱩᱜᱼᱟ ᱟᱨ ᱟᱨ ᱱᱚᱣᱟ ᱯᱷᱩᱴᱵᱚᱞ ᱴᱩᱨᱱᱟᱢᱮᱱᱴ ᱨᱮ ᱟᱹᱰᱤ ᱠᱤᱪᱷᱩ ᱮᱱᱮᱡᱽ ᱥᱮᱨᱮᱧ ᱠᱚᱦᱚᱸ ᱠᱚ ᱫᱚᱦᱚ ᱠᱟᱜᱼᱟ ᱟᱨ ᱟᱹᱰᱤ ᱦᱚᱲ ᱢᱩᱨᱜᱟ ᱯᱟᱲᱟ ᱨᱩᱥᱤᱠᱟ ᱠᱚ ᱛᱟᱦᱮᱱ ᱠᱷᱟᱱ ᱫᱚ ᱚᱱᱟ ᱞᱟᱹᱜᱤᱫ ᱛᱮ ᱢᱩᱨᱜᱟ ᱯᱟᱲᱟ ᱦᱚᱸᱠᱚ ᱫᱚᱦᱚ ᱠᱟᱜᱼᱟ ᱡᱟᱦᱟᱸ ᱫᱚ ᱢᱤᱫ ᱫᱤᱱ ᱠᱷᱚᱱ ᱯᱮ ᱫᱤᱱ ᱫᱷᱟᱹᱵᱤᱡᱽ ᱪᱟᱞᱟᱜᱼᱟ ᱟᱨ ᱟᱹᱰᱤ ᱥᱚᱠᱛᱚ ᱵᱷᱤᱲᱼᱵᱷᱟᱲᱠᱟ ᱦᱩᱭᱩᱜᱼᱟ ᱜᱤᱫᱽᱨᱟᱹ ᱠᱚ ᱦᱟᱲᱟᱢ ᱠᱚ ᱠᱚᱲᱟ ᱠᱚ ᱵᱩᱰᱷᱤ ᱠᱚ ᱠᱩᱲᱤ ᱠᱚ ᱡᱚᱛᱚ ᱥᱟᱱᱟᱢ ᱦᱚᱲ ᱠᱚᱜᱮ ᱠᱚ ᱦᱤᱡᱩᱜᱼᱟ ᱟᱨ ᱮᱭᱥᱮ ᱢᱟ ᱤᱭᱟᱹ ᱤᱭᱟᱹ ᱤᱭᱟᱹ ᱠᱚ ᱠᱩᱲᱤ ᱠᱚ ᱵᱩᱲᱦᱤ ᱠᱚ ᱩᱱᱠᱩ ᱢᱟ ᱵᱚᱞ ᱮᱱᱮᱡᱽ ᱢᱟ ᱵᱟᱠᱚ ᱧᱮᱞᱟ ᱞᱤᱠᱤᱱ ᱥᱟᱱᱟᱢ ᱤᱭᱟᱹ ᱠᱚᱲᱟ ᱠᱚ ᱦᱟᱲᱟᱢ ᱠᱚ ᱟᱵᱚ ᱢᱟᱱᱮ ᱜᱤᱫᱽᱨᱟᱹ ᱠᱚ ᱢᱟᱱᱮ ᱠᱚᱲᱟ ᱦᱚᱲ ᱦᱟᱸᱜ ᱠᱚᱲᱟ ᱦᱚᱯᱚᱱ ᱦᱟᱸᱜ ᱡᱚᱛᱚ ᱦᱚᱲ ᱯᱷᱩᱴᱵᱚᱞ ᱮᱱᱮᱡᱽ ᱫᱚᱠᱚ ᱧᱮᱞ ᱜᱮᱭᱟ ᱟᱨ ᱯᱷᱩᱴᱵᱚᱞ ᱮᱱᱮᱡᱽ ᱫᱚ ᱱᱚᱛᱮ ᱫᱚ ᱥᱟᱱᱟᱢ ᱦᱚᱲ ᱠᱚ ᱠᱩᱥᱤᱭᱟᱜᱼᱟ ᱟᱨ ᱟᱹᱰᱤ ᱱᱟᱯᱟᱭ ᱠᱚ ᱵᱩᱡᱷᱟᱹᱣᱟ